ᱜᱩᱨᱩ ᱜᱚᱝᱠᱮᱭᱟᱜ ᱡᱟᱱᱟᱢ ᱢᱟᱦᱟ ᱫᱚ ᱛᱤᱥ ᱜᱩᱨᱩ ᱜᱚᱝᱠᱮᱭᱟᱜ ᱡᱟᱱᱟᱢ ᱢᱟᱦᱟ ᱫᱚ ᱩᱱᱤᱥᱥᱚ ᱯᱟᱸᱪ ᱥᱟᱞ ᱨᱮᱭᱟᱜ ᱯᱟᱸᱪᱚᱭ ᱢᱮᱹ ᱨᱮ ᱛᱟᱦᱮᱸ ᱠᱟᱱᱟ